ᱤᱧ ᱫᱚ ᱟᱹᱰᱤ ᱟᱭᱢᱟ ᱫᱤᱱ ᱯᱟᱞᱟ ᱠᱚ ᱥᱟᱦᱟᱱ ᱠᱚ ᱵᱤᱨ ᱠᱷᱚᱱᱟᱜ ᱟᱹᱜᱩ ᱠᱟᱛᱮᱜ ᱤᱧ ᱫᱟᱠᱟ ᱩᱛᱩᱭᱮᱜ ᱛᱟᱦᱮᱸᱜ ᱟᱨ ᱫᱟᱜ ᱡᱟᱹᱯᱩᱫ ᱫᱤᱱ ᱫᱚ ᱵᱟᱝ ᱡᱩᱞᱩᱜᱼᱟ ᱫᱚᱢᱮ ᱫᱩᱦᱟᱹᱜᱼᱟ ᱪᱩᱞᱦᱟᱹᱨᱮ ᱫᱩᱲᱩᱵ ᱠᱚᱜ ᱢᱮ ᱛᱟᱦᱚᱞᱮᱧ ᱪᱤᱱᱛᱟᱹ ᱵᱟᱲᱟ ᱠᱮᱫᱟ ᱟᱨᱤᱧ ᱠᱟᱹᱢᱤᱭᱟᱹᱧ ᱯᱚᱭᱥᱟ ᱵᱮᱥᱤ ᱧᱚᱜ ᱤᱧ ᱨᱳᱡᱽ ᱜᱟᱨᱟ ᱟᱫᱚ ᱵᱟᱡᱟᱨ ᱤᱧ ᱥᱮᱱ ᱱᱟ ᱢᱤᱫᱴᱟᱝ ᱜᱮᱥ ᱤᱧ ᱠᱤᱨᱤᱧ ᱟᱹᱜᱩ ᱠᱮᱫᱟ ᱠᱤᱨᱤᱧ ᱟᱹᱜᱩ ᱠᱟᱛᱮᱜ ᱟᱫᱚ ᱜᱮᱥᱨᱮᱧ ᱱᱮᱛᱟᱨ ᱫᱚᱧ ᱫᱟᱠᱟ ᱩᱛᱩᱭᱟ ᱛᱟᱦᱚᱞᱮ ᱢᱤᱫ ᱫᱷᱟᱨᱮ ᱫᱟᱠᱟᱧ ᱪᱚᱱᱫᱟ ᱠᱟᱜᱼᱟ ᱢᱤᱫ ᱫᱷᱟᱨᱮᱧ ᱩᱛᱩᱭᱟ ᱟᱨ ᱠᱟᱹᱢᱤ ᱦᱚᱸ ᱡᱷᱚᱛᱚ ᱜᱤᱧ ᱫᱟᱲᱮᱭᱟᱜᱼᱟ ᱡᱚᱜᱽ ᱜᱤᱰᱤᱭᱟᱹᱧ ᱜᱤᱛᱤᱞ ᱜᱟᱥᱟᱣ ᱟᱹᱧ ᱫᱟᱜ ᱤᱧ ᱟᱜᱩᱭᱟ ᱟᱨ ᱴᱩᱠᱩᱪ ᱠᱚᱦᱚᱸ ᱱᱮᱛᱟᱨ ᱫᱚ ᱟᱫᱚ ᱵᱟᱝ ᱠᱩᱭᱟᱹᱜ ᱠᱟᱱ ᱛᱟᱞᱮᱭᱟ ᱟᱹᱰᱤ ᱢᱚᱡᱽ ᱜᱮ ᱛᱟᱦᱮᱱ ᱠᱟᱱ ᱛᱟᱞᱮᱭᱟ ᱴᱩᱠᱩᱡᱽ ᱪᱮᱞᱟᱝ ᱦᱚᱸ